ᱡᱚᱢᱟᱜ ᱥᱟᱶᱟᱨ ᱞᱟᱹᱜᱤᱫ ᱚᱠᱟᱫᱚ ᱦᱚᱲᱢᱚ ᱯᱨᱚᱠᱨᱤᱛᱤ ᱠᱷᱚᱡ ᱵᱚᱱ ᱧᱟᱢᱟ ᱟᱭᱢᱟ ᱨᱚᱠᱚᱢ ᱡᱚ ᱡᱮᱢᱚᱱ ᱯᱮᱭᱟᱨᱟ ᱟᱸᱜᱩᱨ ᱵᱮᱫᱟᱱᱟ ᱱᱚᱣᱟ ᱠᱚᱫᱚ ᱩᱛᱩ ᱛᱮᱭᱟᱜ ᱡᱤᱱᱤᱥ ᱠᱷᱚᱱ ᱰᱟᱭᱨᱮᱠᱴ ᱵᱚᱱ ᱦᱟᱛᱟ ᱦᱟᱛ ᱫᱟᱲᱮᱭᱟᱜᱼᱟ ᱟᱨ ᱚᱱᱟ ᱠᱚ ᱠᱷᱚᱱ ᱟᱵᱚ ᱵᱷᱤᱴᱟᱢᱤᱱ ᱡᱟ ᱥᱛᱤ ᱵᱚᱱ ᱧᱟᱢ ᱫᱟᱲᱮᱭᱟᱜᱼᱟ ᱟᱨ ᱛᱚᱵᱮ ᱱᱚᱣᱟ ᱱᱚᱣᱟ ᱧᱮᱞ ᱦᱩᱭᱩᱜᱼᱟ ᱡᱮ ᱚᱠᱟᱴᱟᱜ ᱦᱳᱭᱛᱳ ᱟᱵᱚ ᱡᱚ ᱵᱤᱞᱤ ᱵᱚᱱ ᱡᱚᱢᱟ ᱚᱱᱟ ᱡᱟᱛᱮ ᱥᱮᱭᱟ ᱟᱞᱚ ᱦᱩᱭ ᱫᱟᱲᱮᱭᱟᱜᱼᱢᱟ ᱚᱱᱟ ᱵᱮᱥ ᱡᱮᱱᱚ ᱦᱩᱭᱩᱜᱼᱢᱟ ᱦᱮᱸ ᱛᱚ ᱟᱨ ᱵᱟᱠᱷᱟᱱ ᱥᱮᱭᱟ ᱮᱢᱟᱱ ᱡᱚᱢ ᱠᱟᱛᱮ ᱫᱚ ᱟᱨᱦᱚᱸ ᱦᱚᱲᱢᱚ ᱥᱮᱡ ᱥᱟᱶᱟᱨ ᱵᱟᱝ ᱠᱟᱛᱮ ᱟᱨᱦᱚᱸ ᱵᱟᱹᱲᱤᱡ ᱜᱮ ᱦᱩᱭᱩᱜᱼᱟ ᱟᱫᱚ ᱡᱮᱢᱚᱱ ᱠᱟᱹᱴᱤᱡ ᱜᱤᱫᱽᱨᱟᱹ ᱠᱚ ᱞᱟᱹᱜᱤᱫ ᱯᱩᱥᱴᱤ ᱧᱟᱢ ᱚᱪᱚ ᱠᱚ ᱞᱟᱹᱜᱤᱫ ᱩᱱᱠᱩ ᱠᱷᱤᱪᱩᱲᱤ ᱯᱟᱸᱪ ᱨᱚᱠᱚᱢ ᱠᱷᱤᱪᱩᱲᱤ ᱯᱟᱸᱪ ᱨᱚᱠᱚᱢ ᱰᱟᱞ ᱡᱤᱱᱤᱥ ᱠᱚ ᱱᱤᱭᱟᱹᱛᱮ ᱠᱷᱤᱪᱩᱲᱤ ᱠᱤᱪᱷᱩ ᱥᱚᱵᱡᱤ ᱢᱮᱥᱟᱞ ᱠᱟᱛᱮ ᱱᱚᱝᱠᱟ ᱛᱮ ᱡᱩᱫᱤ ᱥᱚᱯᱛᱟᱦᱚ ᱨᱮ ᱵᱟᱨ ᱫᱚᱢ ᱜᱟᱱ ᱠᱚ ᱡᱚᱢ ᱠᱮᱭᱟ ᱛᱚ ᱤᱱᱟᱹᱜ ᱛᱮᱜᱮ ᱩᱱᱠᱩ ᱦᱚᱲᱢᱚ ᱨᱮ ᱯᱩᱥᱴᱤ ᱠᱚ ᱵᱷᱟᱜᱮ ᱠᱚ ᱧᱟᱢ ᱫᱟᱲᱮᱭᱟᱜᱼᱟ ᱦᱮᱸ ᱱᱚᱣᱟ ᱫᱚ ᱚᱵᱳᱥᱥᱳᱭ ᱡᱟᱨᱩᱲᱟ ᱚᱠᱟ ᱢᱟᱱᱮ ᱚᱠᱟᱴᱟᱜ ᱰᱟᱹᱞ ᱡᱚᱢ ᱠᱟᱛᱮ ᱦᱳᱭᱛᱳ ᱟᱵᱚ ᱯᱚᱥᱴᱤ ᱛᱮᱢᱚᱱ ᱵᱟᱵᱚᱱ ᱧᱟᱢ ᱫᱟᱲᱮᱭᱟᱜ ᱠᱟᱱᱟ ᱦᱮᱸ ᱛᱚ ᱱᱮᱜᱼᱮ ᱱᱤᱭᱟᱹ ᱩᱱᱠᱩ ᱠᱚ ᱞᱟᱹᱜᱤᱫ ᱛᱮ ᱵᱤᱥᱮᱥ ᱠᱟᱭᱛᱮ ᱚᱲᱟᱜ ᱨᱮᱜᱮ ᱜᱚᱜᱚ ᱠᱚ ᱥᱚᱯᱛᱟᱦᱚ ᱨᱮ ᱵᱟᱨ ᱫᱤᱱ ᱠᱷᱤᱪᱩᱲᱤ ᱩᱱᱠᱩ ᱞᱟᱹᱜᱤᱫ ᱛᱮ ᱠᱚᱨᱟᱣ ᱞᱮᱠᱷᱟᱡ ᱠᱚ ᱛᱟᱦᱚᱞᱮ ᱩᱱᱠᱩ ᱠᱟᱹᱴᱤᱡ ᱠᱷᱚᱱ ᱯᱩᱥᱴᱤ ᱱᱤᱭᱟᱹ ᱠᱚ ᱦᱟᱨᱟᱜᱼᱟ ᱛᱚ ᱦᱚᱲᱢᱚ ᱵᱮᱥ ᱥᱟᱶᱟᱨ ᱦᱩᱭ ᱫᱟᱲᱮᱭᱟᱛᱟ ᱠᱚᱣᱟ ᱟᱨ ᱡᱮᱢᱚᱱ ᱞᱟᱹᱴᱩ ᱠᱚ ᱞᱟᱹᱴᱩ ᱠᱚᱦᱚᱸ ᱡᱚᱢ ᱧᱩ ᱪᱮᱛᱟᱱ ᱢᱤᱫᱴᱮᱱ ᱥᱚᱛᱚᱨᱠᱚ ᱫᱚᱦᱚᱭ ᱡᱟᱹᱨᱩᱲ ᱠᱟᱱᱟ ᱚᱠᱟ ᱫᱚ ᱦᱳᱭᱛᱳ ᱟᱵᱚ ᱡᱚᱢ ᱧᱩ ᱴᱷᱤᱠᱼᱴᱷᱟᱠ ᱡᱚᱢ ᱧᱩ ᱵᱟᱝ ᱠᱟᱛᱮ ᱟᱵᱚ ᱫᱟᱜ ᱢᱟᱰᱤ ᱮᱢᱟᱱ ᱥᱮ ᱚᱠᱟ ᱵᱚᱱ ᱧᱟᱢᱫᱟ ᱥᱟᱢᱟᱝ ᱨᱮ ᱚᱱᱟ ᱦᱚᱸ ᱦᱳᱭᱛᱳ ᱢᱟᱱᱮ ᱚᱱᱠᱟᱱ ᱴᱷᱤᱠ ᱢᱟᱱᱮ ᱯᱨᱚᱭᱳᱡᱚᱱᱤᱭᱚ ᱠᱷᱟᱫᱽᱫᱚ ᱢᱮᱱᱛᱮ ᱵᱟᱝ ᱞᱮᱠᱷᱟᱜᱼᱟ ᱚᱛᱷᱚᱪᱚ ᱟᱵᱚ ᱚᱱᱠᱟᱱᱟᱜ ᱵᱚᱱ ᱵᱮᱵᱚᱦᱟᱨᱫᱟ ᱟᱫᱚ ᱚᱱᱠᱟᱱᱟᱜ ᱵᱟᱝ ᱵᱮᱵᱚᱦᱟᱨ ᱠᱟᱛᱮ ᱢᱟᱱᱮ ᱠᱷᱟᱫᱽᱫᱚ ᱨᱮᱭᱟᱜ ᱠᱷᱟᱫᱽᱫᱚ ᱡᱟᱛᱮ ᱡᱮᱢᱚᱱ ᱢᱚᱡᱽ ᱦᱩᱭᱩᱜ ᱦᱮᱸ ᱛᱚ ᱢᱚᱡᱽ ᱠᱷᱟᱫᱽᱫᱚ ᱡᱚᱢ ᱨᱮᱭᱟᱜ ᱵᱚᱱ ᱪᱮᱥᱴᱟᱭᱟ ᱛᱚ ᱛᱚᱵᱮ ᱠᱷᱟᱱ ᱟᱵᱚᱣᱟᱜ ᱦᱚᱲᱢᱚ ᱥᱟᱶᱟᱨ ᱦᱩᱭ ᱫᱟᱲᱮᱭᱟᱜᱼᱟ ᱢᱟᱱᱮ ᱢᱚᱡᱽᱛᱮ